ᱟᱞᱮ ᱟᱹᱛᱩ ᱠᱚᱨᱮᱫᱚ ᱯᱷᱩᱴᱵᱚᱞ ᱠᱷᱮᱞᱜᱮ ᱟᱹᱰᱤ ᱩᱛᱟᱹᱨ ᱦᱩᱭᱩᱜᱼᱟ ᱱᱤᱭᱟᱹᱠᱚ ᱡᱟᱭᱜᱟ ᱨᱮᱫᱚ ᱯᱷᱩᱴᱵᱚᱞ ᱠᱷᱮᱞᱜᱮ ᱪᱟᱹᱞᱩ ᱢᱮᱱᱟᱜᱼᱟ ᱮᱴᱟᱜ ᱠᱚ ᱠᱷᱮᱞ ᱦᱚᱸ ᱦᱩᱭᱩᱜ ᱜᱮᱭᱟ ᱠᱤᱱᱛᱩ ᱯᱷᱩᱴᱵᱚᱞ ᱠᱷᱮᱞ ᱜᱮ ᱟᱹᱰᱤ ᱡᱟᱹᱥᱛᱤ ᱛᱮ ᱦᱩᱭᱩᱜᱼᱟ ᱱᱤᱭᱟᱹᱠᱚ ᱠᱷᱮᱞ ᱫᱚ ᱴᱚᱞᱟ ᱯᱟᱲᱟᱨᱮᱭᱟᱜ ᱢᱟᱴᱷ ᱨᱮᱜᱮ ᱦᱩᱭᱩᱜᱼᱟ ᱱᱤᱭᱟᱹ ᱠᱚ ᱢᱟᱴᱷ ᱨᱮᱜᱮ ᱟᱥᱮ ᱯᱟᱥᱮᱨᱮᱱ ᱠᱷᱤᱞᱳᱴᱤᱭᱟᱹ ᱠᱚᱠᱚ ᱦᱤᱡᱩᱜᱼᱟ ᱟᱨ ᱚᱸᱰᱮ ᱠᱚ ᱚᱝᱥᱚᱜᱨᱚᱦᱚᱱᱟ